ᱛᱮᱦᱮᱧ ᱜᱟᱯᱟ ᱟᱵᱚ ᱡᱷᱚᱛᱚ ᱠᱷᱚᱱ ᱵᱟᱹᱲᱛᱤ ᱮᱯ ᱵᱚᱱ ᱵᱮᱵᱚᱦᱟᱨᱮᱫ ᱠᱟᱱᱟ ᱚᱱᱟ ᱫᱚ ᱦᱩᱭᱩᱜ ᱠᱟᱱᱟ ᱯᱷᱮᱥᱵᱩᱠ ᱚᱣᱟᱴᱥᱮᱯᱷ ᱤᱭᱩᱴᱩᱵ ᱤᱱᱥᱴᱟᱜᱨᱟᱢ ᱟᱨ ᱱᱤᱛᱳᱜ ᱥᱢᱟᱴ ᱯᱷᱳᱱ ᱨᱮᱭᱟᱜ ᱡᱟ ᱥᱩᱵᱤᱫᱟ ᱵᱚᱱ ᱧᱟᱢ ᱟᱠᱟᱫᱼᱟ ᱚᱱᱟ ᱠᱚᱫᱚ ᱦᱩᱭᱩᱜ ᱠᱟᱱᱟ ᱥᱩᱯᱤᱝ ᱵᱟᱵᱚᱫ ᱛᱮ ᱡᱟᱦᱟᱸᱱᱟᱜ ᱠᱤᱨᱤᱧ ᱫᱟᱵᱚᱱ ᱟᱹᱠᱷᱨᱤᱧ ᱫᱟᱵᱚᱱ ᱥᱟᱱᱟᱢ ᱞᱮᱠᱟᱱ ᱡᱚᱢᱟᱜ ᱠᱚᱦᱚᱸᱵᱚᱱ ᱚᱰᱟᱨᱮᱫᱟ ᱯᱟᱲᱦᱟᱜ ᱠᱟᱱᱟ ᱵᱚᱱ ᱚᱱᱟ ᱛᱮᱜᱮ ᱡᱚᱛᱚ ᱠᱤᱪᱷᱩ ᱡᱮᱢᱚᱱ ᱥᱟᱺᱜᱤᱧ ᱨᱮ ᱛᱟᱦᱮᱸᱠᱟᱛᱫ ᱵᱷᱤᱰᱤᱭᱳ ᱠᱚᱞ ᱛᱮᱦᱚᱸ ᱵᱚᱱ ᱧᱮᱯᱮᱞ ᱠᱟᱱᱟ ᱱᱤᱛᱳᱜ ᱡᱟᱦᱟᱸᱛᱤᱱᱟᱹᱜ ᱪᱟᱠᱨᱤ ᱠᱚᱨᱮᱱᱟᱜ ᱥᱟᱱᱟᱢᱟᱜ ᱜᱮ ᱚᱯᱤᱥᱼᱟᱫᱟᱞᱚᱛ ᱵᱟᱵᱚᱱ ᱪᱟᱞᱟᱜ ᱠᱟᱱᱟ ᱚᱱᱞᱟᱭᱤᱱ ᱛᱮᱜᱮ ᱥᱟᱱᱟᱢᱟᱜ ᱯᱷᱨᱚᱢ ᱵᱚᱱ ᱯᱷᱤᱞᱟᱯᱮᱫᱟ ᱚᱸᱰᱮ ᱠᱷᱚᱱᱟᱜ ᱜᱮ ᱟᱭᱢᱟ ᱠᱟᱹᱢᱤ ᱵᱚᱱ ᱠᱟᱹᱢᱤ ᱠᱟᱱᱟ ᱥᱢᱟᱴ ᱯᱷᱳᱱ ᱱᱤᱛᱳᱜ ᱦᱮᱡ ᱠᱟᱛᱮᱫ ᱟᱹᱰᱤ ᱜᱮ ᱥᱩᱵᱤᱫᱟ ᱵᱚᱱ ᱧᱟᱢᱟᱠᱟᱫᱟ ᱟᱨ ᱥᱩᱦᱤᱫᱟ ᱠᱟᱱ ᱜᱮᱭᱟ